ᱤᱧᱟᱹᱜ ᱴᱚᱴᱷᱟ ᱢᱟᱱᱮ ᱤᱞᱟᱢ ᱵᱟᱡᱟᱨ ᱵᱤᱨᱵᱷᱩᱢ ᱦᱚᱱᱚᱛ ᱨᱮ ᱪᱮᱞᱮᱧᱡ ᱠᱚ ᱢᱟᱱᱮ ᱠᱷᱮᱸᱞᱳᱰ ᱨᱮᱭᱟᱜ ᱪᱮᱞᱮᱧᱡ ᱠᱚᱫᱚ ᱦᱩᱭᱩᱜ ᱠᱟᱱᱟ ᱟᱵᱩ ᱥᱟᱱᱛᱟᱞ ᱠᱚᱫᱚ ᱵᱤᱥᱤᱨ ᱵᱷᱜᱽ ᱜᱮ ᱯᱷᱩᱴᱵᱚᱞ ᱮᱱᱮᱡ ᱵᱩᱱ ᱠᱩᱥᱤᱭᱟᱼᱟ ᱱᱤᱭᱟᱹ ᱯᱷᱩᱴᱵᱚᱞ ᱮᱱᱮᱡ ᱨᱮ ᱦᱩᱸ ᱱᱩᱠᱩ ᱮᱱᱴᱨᱤ ᱯᱷᱤ ᱠᱚ ᱵᱟᱝ ᱠᱩᱞᱟᱹᱜ ᱠᱟᱱ ᱛᱟᱠᱚᱣᱟ ᱚᱱᱟ ᱢᱤᱫᱴᱮᱱ ᱪᱮᱞᱮᱧᱡ ᱦᱩᱭᱩᱜ ᱠᱟᱱᱟ ᱡᱮ ᱱᱮᱛᱟᱨ ᱟᱭᱢᱟ ᱟᱭᱢᱟ ᱮᱱᱴᱨᱤ ᱯᱷᱤ ᱠᱚ ᱦᱟᱛᱟᱣᱮᱫᱟ ᱫᱩ ᱦᱟᱡᱟᱨ ᱛᱤᱱ ᱦᱟᱡᱟᱨ ᱯᱨᱟᱭᱤᱡ ᱠᱚ ᱫᱚᱦᱚᱭᱮᱫ ᱠᱟᱱ ᱜᱮᱭᱟ ᱴᱷᱤᱠ ᱜᱮᱭᱟ ᱚᱸᱰᱮ ᱢᱤᱫᱴᱮᱡ ᱟᱹᱰᱤ ᱟᱸᱴ ᱜᱤᱫᱽᱨᱟᱹ ᱠᱚ ᱫᱟᱬᱟᱱ ᱠᱟᱱᱟ ᱠᱤᱱᱛᱩ ᱚᱱᱟ ᱯᱷᱩᱴᱵᱚᱞ ᱟᱱᱟᱡ ᱮᱱᱮᱡ ᱛᱮ ᱩᱱᱠᱩᱣᱟᱜ ᱡᱟᱦᱟᱸ ᱠᱩᱠᱢᱩ ᱚᱱᱟ ᱠᱩᱠᱢᱩ ᱫᱚ ᱴᱷᱤᱠᱢᱚᱛᱚ ᱵᱟᱝ ᱠᱩᱞᱟᱹᱜ ᱠᱟᱱ ᱛᱟᱠᱚᱣᱟ ᱮᱴᱠᱮᱴᱚᱬᱮ ᱨᱮᱠᱚ ᱯᱟᱲᱟᱜ ᱠᱟᱱᱟ ᱮᱱᱴᱨᱤ ᱯᱷᱤ ᱥᱮ ᱪᱟᱸᱫᱟ ᱨᱮ ᱦᱮᱸ ᱮᱢᱚᱱᱼᱮᱢᱚᱱ ᱜᱤᱫᱽᱨᱟᱹ ᱦᱮᱱᱟᱜ ᱠᱟᱜ ᱠᱚᱣᱟ ᱟᱠᱚᱣᱟᱜ ᱚᱞᱚᱜ ᱯᱟᱲᱦᱟᱜ ᱵᱟᱹᱜᱤ ᱠᱟᱛᱮ ᱥᱮ ᱟᱠᱚᱣᱟᱜ ᱡᱤᱭᱚᱱ ᱡᱟᱦᱟᱸ ᱠᱚ ᱵᱮᱱᱟᱣᱟ ᱪᱷᱟᱛᱨᱚ ᱡᱤᱵᱚᱱ ᱨᱮ ᱡᱮ ᱯᱟᱹᱴᱷᱣᱟᱹ ᱡᱤᱭᱚᱱ ᱨᱮ ᱡᱟᱦᱟᱸ ᱠᱚ ᱡᱤᱭᱚᱱ ᱠᱚ ᱵᱮᱱᱟᱣᱟ ᱡᱟᱦᱟᱸ ᱚᱞᱚᱜ ᱯᱟᱲᱦᱟᱜ ᱢᱮᱱ ᱚᱱᱟ ᱚᱞᱚᱜ ᱯᱟᱲᱦᱟᱜ ᱵᱟᱜᱤ ᱠᱟᱛᱮ ᱯᱷᱩᱴᱵᱚᱞ ᱠᱚ ᱮᱱᱮᱡ ᱠᱟᱱᱟ ᱱᱤᱭᱟᱹ ᱦᱚᱸ ᱢᱤᱫᱴᱤᱡ ᱵᱤᱥᱟᱞ ᱪᱮᱞᱮᱧᱡ ᱨᱮᱭᱟᱜ ᱡᱤᱱᱤᱥ ᱠᱟᱱ ᱜᱮᱭᱟ ᱠᱟᱨᱚᱱ ᱩᱱᱠᱩ ᱟᱵᱩ ᱥᱟᱱᱛᱟᱞ ᱜᱤᱫᱽᱨᱟᱹ ᱥᱮ ᱥᱟᱱᱛᱟᱞ ᱯᱟᱹᱴᱷᱣᱟᱹ ᱠᱚ ᱴᱮᱠᱮᱞ ᱞᱟᱹᱜᱤᱫ ᱥᱮᱨᱚᱠᱚᱢ ᱥᱚᱢᱟᱡ ᱨᱮ ᱦᱚᱲ ᱵᱟᱹᱱᱩᱜ ᱠᱟᱜ ᱵᱚᱱᱟ ᱮᱱᱮᱡ ᱥᱚᱢᱚᱭ ᱵᱚᱱ ᱮᱱᱮᱡᱼᱟ ᱯᱟᱲᱦᱟᱜ ᱥᱚᱢᱚᱭ ᱵᱚᱱ ᱯᱟᱲᱦᱟᱜᱼᱟ ᱱᱚᱝᱠᱟ ᱫᱚ ᱵᱟᱝ ᱡᱟᱦᱟᱸ ᱨᱮᱜᱮ ᱯᱷᱩᱴᱵᱚᱞ ᱮᱱᱮᱡ ᱦᱩᱭᱩᱜ ᱠᱟᱱᱟ ᱚᱸᱰᱮ ᱜᱮᱠᱚ ᱪᱟᱞᱟᱜ ᱠᱟᱱᱟ ᱟᱠᱚᱣᱟᱜ ᱟᱠᱚᱣᱟᱜ ᱡᱟᱦᱟᱸ ᱪᱷᱟᱛᱨᱚ ᱡᱤᱵᱚᱱ ᱜᱚᱴᱷᱚᱱ ᱨᱮ ᱢᱮᱱ ᱠᱟᱹᱢᱤ ᱡᱮ ᱚᱞᱚᱜ ᱯᱟᱲᱦᱟᱜ ᱚᱱᱟ ᱚᱞᱚᱜ ᱯᱟᱲᱦᱟᱜ ᱵᱟᱹᱜᱤ ᱠᱟᱛᱮ ᱜᱮ ᱠᱤᱱᱛᱩ ᱯᱷᱩᱴᱵᱚᱞ ᱥᱮᱡ ᱜᱮᱠᱚ ᱨᱟᱜᱟ ᱠᱤᱱᱛᱩ ᱟᱞᱮ ᱵᱤᱨᱵᱷᱩᱢ ᱨᱮᱫᱚ ᱡᱷᱚᱛᱚ ᱠᱷᱚᱱ ᱯᱷᱩᱴᱵᱚᱞ ᱜᱮ ᱰᱷᱮᱨ ᱠᱚ ᱮᱱᱮᱡᱼᱟ ᱵᱤᱨᱵᱷᱩᱢ ᱠᱷᱚᱡ ᱠᱚ ᱪᱟᱞᱟᱜᱼᱟ ᱵᱚᱨᱫᱷᱚᱢᱟᱱ ᱦᱟᱸ ᱦᱟᱱᱮ ᱡᱷᱟᱲᱠᱷᱚᱱᱰ ᱥᱮᱡ ᱦᱚᱸᱠᱚ ᱪᱟᱞᱟᱜᱼᱟ ᱠᱤᱱᱛᱩ ᱚᱸᱰᱮ ᱢᱤᱫᱴᱮᱡ ᱜᱮ ᱮᱴᱠᱮᱴᱚᱬᱮ ᱥᱮ ᱪᱮᱞᱮᱧᱡ ᱫᱚ ᱦᱩᱭᱩᱜ ᱠᱟᱱᱟ ᱡᱮ ᱟᱠᱚᱣᱟᱜ ᱯᱷᱩᱴᱵᱚᱞ ᱠᱚ ᱮᱱᱮᱡ ᱠᱟᱱᱟ ᱚᱸᱰᱮ ᱠᱷᱚᱡ ᱫᱚ ᱵᱤᱥᱤᱨ ᱵᱷᱟᱜᱽ ᱜᱤᱫᱽᱨᱟᱹ ᱜᱮ ᱟᱹᱰᱤ ᱪᱮᱛᱟᱱ ᱥᱮᱡ ᱵᱟᱠᱩ ᱪᱟᱞᱟᱣ ᱫᱟᱲᱤᱜ ᱠᱟᱱᱟ ᱱᱚᱜᱼᱚᱭ ᱦᱟᱡᱟᱨ ᱥᱮ ᱯᱟᱸᱪᱼᱪᱷᱚ ᱦᱟᱡᱟᱨ ᱢᱤᱫᱴᱮᱡ ᱜᱤᱫᱽᱨᱟᱹ ᱵᱷᱟᱹᱜᱤ ᱡᱟᱭᱜᱟ ᱨᱮᱭᱟ ᱪᱟᱞᱟᱜ ᱠᱟᱱᱟ ᱵᱟᱫᱼᱵᱠᱤ ᱫᱚ ᱦᱮᱸ ᱯᱷᱩᱴᱵᱚᱞ ᱮᱱᱮᱡ ᱠᱷᱟᱹᱛᱤᱨ ᱛᱮ ᱟᱠᱚᱣᱟᱜ ᱡᱤᱵᱚᱱ ᱦᱚᱸ ᱪᱟᱞᱟᱣᱮᱱᱟ ᱥᱮ ᱞᱟᱭᱤᱯᱷ ᱵᱟᱠᱚ ᱜᱮᱲᱟᱣ ᱫᱟᱲᱮᱭᱟᱫᱟ ᱟᱨ ᱥᱤᱠᱷᱱᱟᱹᱛ ᱦᱚᱸ ᱠᱚᱢᱮᱱ ᱛᱟᱠᱚᱣᱟ